ᱤᱧᱟᱹᱜ ᱴᱚᱴᱷᱟᱨᱮ ᱡᱟᱹᱥᱛᱤ ᱠᱟᱭᱛᱮ ᱚᱯᱩᱥᱴᱤ ᱠᱷᱟᱹᱛᱤᱨ ᱟᱡᱟᱨᱼᱵᱮᱡᱟᱨ ᱦᱩᱭᱩᱜ ᱜᱮᱭᱟ ᱟᱨ ᱩᱪᱟᱹᱲ ᱟᱡᱟᱨᱼᱵᱮᱡᱟᱨ ᱦᱚᱸ ᱦᱩᱭᱩᱜ ᱜᱮᱭᱟ ᱟᱵᱚ ᱵᱚᱱ ᱵᱟᱰᱟᱭᱟ ᱟᱛᱳ ᱴᱚᱞᱟ ᱨᱮᱱ ᱦᱚᱲ ᱫᱚ ᱡᱚᱢ ᱧᱩ ᱪᱮᱛᱟᱱ ᱫᱚ ᱩᱱᱟᱹᱜ ᱵᱟᱝᱵᱚᱱ ᱢᱮᱫ ᱞᱩᱛᱩᱨᱟᱜᱼᱟ ᱚᱠᱚᱭᱦᱚᱸ ᱢᱤᱫ ᱚᱠᱛᱚ ᱨᱮᱫᱚ ᱫᱤᱱᱟᱹᱢ ᱫᱤᱱ ᱫᱚ ᱵᱟᱝᱵᱚᱱ ᱡᱚᱢ ᱧᱩᱭᱟ ᱱᱚᱣᱟ ᱠᱷᱟᱹᱛᱤᱨ ᱛᱮᱦᱚᱸ ᱦᱚᱲᱢᱚ ᱨᱮ ᱟᱹᱰᱤ ᱞᱮᱠᱟᱱ ᱨᱩᱣᱟᱹ ᱦᱟᱹᱥᱩ ᱦᱚᱸ ᱦᱩᱭᱩᱜᱼᱟ ᱟᱨᱦᱚᱸ ᱦᱚᱨᱚᱜ ᱜᱮᱸᱫᱟᱜ ᱦᱚᱨᱚᱜ ᱜᱮᱸᱫᱟᱜ ᱞᱩᱜᱽᱲᱤᱡ ᱠᱚᱦᱚᱸ ᱫᱤᱱᱟᱹᱢ ᱫᱤᱱ ᱥᱟᱵᱟᱱ ᱜᱩᱲᱤᱛᱮ ᱛᱮᱦᱚᱸ ᱵᱟᱝᱵᱚᱱ ᱥᱟᱯᱷᱟᱭᱟ ᱱᱚᱣᱟ ᱠᱚ ᱠᱷᱟᱹᱛᱤᱨ ᱛᱮᱦᱚᱸ ᱦᱚᱲᱢᱚᱨᱮ ᱨᱳᱜᱽ ᱟᱡᱟᱨ ᱦᱩᱭᱩᱜ ᱜᱮᱭᱟ ᱟᱵᱚ ᱨᱮᱱ ᱦᱟᱲᱟᱢ ᱵᱩᱲᱦᱤ ᱞᱟᱹᱭᱟ ᱵᱟᱝᱢᱟ ᱟᱲᱟᱜ ᱥᱟᱠᱟᱢ ᱠᱷᱚᱱ ᱵᱤᱥᱤ ᱯᱩᱥᱴᱤ ᱧᱟᱢᱚᱜᱼᱟ ᱢᱮᱱᱠᱷᱟᱱ ᱱᱮᱛᱟᱨ ᱫᱚ ᱱᱚᱣᱟ ᱟᱲᱟᱜ ᱥᱟᱠᱟᱢ ᱛᱩᱢᱟᱹᱞ ᱫᱚ ᱵᱟᱝᱵᱚᱱ ᱪᱟᱞᱟᱜ ᱠᱟᱱᱟ ᱥᱮ ᱚᱱᱟ ᱟᱲᱟᱜ ᱥᱟᱠᱟᱢ ᱡᱟᱦᱟᱸ ᱵᱚᱱ ᱛᱩᱢᱟᱹᱞ ᱟᱹᱜᱩᱭᱮᱫᱟ ᱚᱱᱟ ᱠᱚᱫᱚ ᱱᱮᱛᱟᱨ ᱟᱵᱚ ᱢᱟᱹᱱᱢᱤ ᱟᱹᱰᱤ ᱞᱮᱠᱟᱱ ᱥᱟᱨ ᱵᱤᱥ ᱥᱮ ᱟᱹᱰᱤ ᱟᱭᱢᱟ ᱞᱮᱠᱟᱱ ᱡᱮ ᱵᱚᱱ ᱮᱢᱟᱜ ᱠᱟᱱᱟ ᱟᱨ ᱵᱚᱱ ᱪᱟᱥ ᱮᱫᱟ ᱛᱚ ᱦᱚᱜᱼᱚᱭ ᱱᱚᱣᱟ ᱠᱚ ᱠᱷᱟᱹᱛᱤᱨ ᱛᱮᱦᱚᱸ ᱟᱵᱚᱣᱟᱜ ᱦᱚᱲᱢᱚᱨᱮ ᱨᱳᱜᱽ ᱟᱡᱟᱨ ᱫᱚ ᱦᱩᱭᱩᱜ ᱠᱟᱱ ᱜᱮᱭᱟ